ᱡᱮᱢᱚᱱ ᱟᱵᱚ ᱢᱟᱞᱫᱟ ᱡᱮᱞᱟᱨᱮ ᱟᱭᱢᱟ ᱨᱚᱠᱚᱢ ᱦᱚᱭ ᱵᱟᱨᱰᱩ ᱥᱮ ᱫᱟᱜ ᱠᱚ ᱥᱮ ᱟᱨᱮᱞ ᱠᱚ ᱧᱩᱨᱩᱜᱚᱜ ᱠᱟᱱᱟ ᱛᱚ ᱨᱤᱛᱩ ᱪᱮᱫ ᱞᱮᱠᱟᱛᱮ ᱵᱚᱫᱚᱞᱚᱜ ᱠᱟᱱᱟ ᱡᱮᱢᱚᱱ ᱟᱵᱚ ᱦᱚᱸ ᱵᱟᱹᱨᱥᱟᱹ ᱠᱚᱨᱮ ᱟᱭ ᱟᱭᱢᱟ ᱨᱚᱠᱚᱢ ᱴᱟᱭᱤᱢ ᱨᱮ ᱫᱟᱜ ᱫᱚᱨᱠᱟᱨ ᱟᱵᱚᱱ ᱠᱟᱱᱟ ᱟᱨ ᱵᱟᱝᱠᱷᱟᱱ ᱵᱟᱵᱚ ᱦᱩᱲᱩ ᱠᱷᱮᱛ ᱵᱟᱵᱚᱱ ᱞᱚᱥᱚᱫ ᱫᱟᱲᱮᱭᱟᱜ ᱠᱟᱱᱟ ᱥᱮ ᱜᱟᱹᱪᱷᱤ ᱵᱟᱵᱚᱱ ᱟᱯᱷᱚᱨ ᱫᱟᱲᱮᱭᱟᱜ ᱠᱟᱱᱟ ᱡᱮᱢᱚᱱ ᱵᱟᱹᱨᱥᱟᱹ ᱫᱤᱱ ᱠᱟᱞᱚᱢ ᱵᱟᱹᱨᱥᱟᱹᱜᱮ ᱵᱟᱹᱨᱥᱟᱹ ᱨᱮ ᱵᱟᱭ ᱫᱟᱜ ᱠᱟᱫᱟ ᱦᱩᱲᱩ ᱠᱚ ᱨᱚᱦᱚᱭ ᱥᱟᱹᱛ ᱮᱱᱟ ᱡᱟᱦᱟᱸ ᱞᱮᱠᱟᱛᱮ ᱢᱮᱥᱤᱱ ᱫᱟᱜ ᱥᱮ ᱯᱩᱠᱷᱨᱤ ᱫᱟᱜ ᱠᱷᱚᱱ ᱨᱟᱠᱟᱵ ᱠᱟᱛᱮ ᱟᱨ ᱛᱟᱭᱚᱢ ᱛᱮ ᱵᱟᱹᱨᱥᱟᱹ ᱩᱰᱩᱠ ᱮᱱᱟ ᱛᱚ ᱱᱚᱜᱼᱚᱝ ᱠᱟ ᱛᱮᱜᱮ ᱟᱵᱚᱣᱟᱜ ᱨᱤᱛᱩ ᱦᱚᱸ ᱵᱚᱫᱚᱞᱚᱜ ᱠᱟᱱ ᱛᱟᱵᱚᱱᱟ ᱡᱮᱢᱚᱱ ᱵᱟᱹᱨᱥᱟᱹ ᱨᱮ ᱵᱟᱭ ᱫᱟᱜ ᱮᱫᱟ ᱚᱱᱟ ᱯᱚᱨᱮ ᱫᱟᱜ ᱮᱫᱟ ᱚᱱᱮ ᱚᱱᱠᱟ ᱜᱮ ᱡᱮᱢᱚᱱ ᱦᱚᱭ ᱵᱟᱹᱨᱰᱩ ᱫᱤᱱ ᱦᱚᱸ ᱞᱚᱞᱚ ᱥᱤᱛᱩᱝ ᱫᱤᱱ ᱦᱚᱸ ᱟᱹᱰᱤ ᱯᱨᱚᱪᱩᱨ ᱯᱚᱨᱤᱢᱟᱱ ᱥᱤᱛᱩᱝ ᱫᱟᱭ ᱥᱮ ᱜᱚᱨᱚᱢ ᱟᱹᱭᱠᱟᱹᱜ ᱠᱟᱱᱟ ᱟᱹᱰᱤ ᱛᱟᱯᱢᱟᱛᱨᱟ ᱟᱹᱰᱤ ᱰᱷᱮᱨ ᱜᱮ ᱛᱚ ᱚᱱᱮ ᱚᱱᱠᱟᱛᱮ ᱟᱵᱚᱣᱟᱜ ᱨᱤᱛᱩ ᱦᱚᱸ ᱵᱚᱫᱚᱞ ᱪᱟᱞᱟᱜ ᱠᱟᱱ ᱛᱟᱵᱚᱱᱟ ᱥᱮ ᱱᱤᱛᱚᱜ ᱦᱚᱸ ᱚᱱᱠᱟ ᱜᱮ ᱪᱟᱞᱟᱜ ᱠᱟᱱ ᱛᱟᱵᱚᱱᱟ ᱡᱮᱢᱚᱱ ᱞᱟᱦᱟ ᱛᱮᱫᱚ ᱢᱚᱡᱽ ᱜᱮ ᱵᱟᱹᱨᱥᱟᱹ ᱫᱤᱱᱮ ᱵᱟᱨᱥᱟᱹᱭᱮᱫ ᱠᱟᱱ ᱛᱟᱦᱮᱱᱚᱜᱼᱟ ᱫᱟᱜ ᱧᱩᱨᱩᱜ ᱠᱟᱱ ᱛᱟᱦᱮᱱᱚᱜᱼᱟ ᱦᱚᱭ ᱫᱤᱱᱮ ᱦᱚᱭᱮᱫ ᱠᱟᱱ ᱛᱟᱦᱮᱱᱚᱜᱼᱟ ᱥᱤᱛᱩᱝ ᱫᱤᱱ ᱥᱤᱛᱩᱝ ᱮᱫ ᱠᱟᱱ ᱛᱟᱦᱮᱱᱚᱜᱼᱟ ᱢᱚᱡᱽ ᱜᱮ ᱢᱟᱱᱮ ᱡᱚᱛᱚ ᱨᱚᱠᱚᱢ ᱨᱤᱛᱩ ᱨᱮ ᱢᱚᱡᱽ ᱜᱮ ᱦᱩᱭᱩᱜ ᱠᱟᱱ ᱛᱟᱦᱮᱱᱟ ᱠᱤᱱᱛᱩ ᱱᱤᱛᱚᱜ ᱫᱚ ᱡᱚᱛᱚ ᱩᱞᱴᱟᱹ ᱪᱟᱞᱟᱣᱮᱱᱟ ᱡᱮᱢᱚᱱ ᱵᱟᱹᱨᱥᱟᱹ ᱫᱤᱱ ᱵᱟᱭ ᱫᱟᱜ ᱮᱫᱟ ᱚᱱᱟ ᱛᱟᱭᱚᱢᱮ ᱫᱟᱜ ᱮᱫᱟ ᱥᱤᱛᱩᱝ ᱫᱤᱱ ᱠᱟᱡᱟᱠᱮ ᱥᱤᱛᱩᱝ ᱮᱫᱟ ᱜᱚᱨᱚᱢ ᱟᱹᱭᱠᱟᱹᱜ ᱠᱟᱱᱟ ᱞᱚᱞᱚ ᱜᱮ ᱚᱛ ᱠᱚ ᱛᱚ ᱚᱱᱮ ᱚᱱᱠᱟᱛᱮ ᱟᱵᱚᱣᱟᱜ ᱨᱤᱛᱩ ᱫᱚ ᱵᱚᱫᱚᱞ ᱪᱟᱞᱟᱜ ᱠᱟᱱ ᱛᱟᱵᱚᱱᱟ